ᱦᱮᱞᱳ ᱦᱮᱸ ᱤᱧ ᱜᱚᱝᱠᱮ ᱤᱧ ᱰᱟᱭᱵᱷᱟᱨᱤᱧ ᱢᱮᱱᱫᱟ ᱟᱢᱠᱚ ᱳᱯᱮᱱ ᱴᱨᱟᱱᱥᱯᱳᱨᱴ ᱥᱳᱨᱩᱢ ᱠᱷᱚᱱᱮᱢ ᱢᱮᱱᱫᱟ ᱚ ᱜᱚᱝᱠᱮ ᱠᱟᱛᱷᱟ ᱫᱚ ᱦᱩᱭᱩᱜ ᱠᱟᱱᱟ ᱡᱮ ᱯᱚᱥᱪᱤᱢ ᱵᱟᱝᱞᱟ ᱨᱮ ᱠᱤᱪᱷᱩ ᱴᱨᱟᱱᱥᱯᱳᱨᱴᱤᱝ ᱨᱮᱱᱟᱜ ᱠᱟᱹᱢᱤᱦᱚᱨᱟ ᱢᱮᱱᱟᱜᱼᱟ ᱛᱚ ᱵᱟᱰᱟᱭ ᱥᱟᱱᱟᱧ ᱠᱟᱱᱟ ᱯᱚᱥᱪᱤᱢ ᱵᱟᱝᱞᱟ ᱨᱮ ᱴᱨᱟᱱᱥᱯᱳᱨᱴ ᱞᱟᱹᱜᱤᱫ ᱨᱟᱥᱛᱟᱜᱷᱟᱴ ᱨᱮᱱᱟᱜ ᱚᱵᱚᱥᱛᱷᱟ ᱪᱮᱫᱞᱮᱠᱟ ᱵᱟᱭ ᱨᱳᱰ ᱵᱟᱭ ᱴᱨᱮᱹᱱ

ᱟᱪᱪᱷᱟ ᱟᱪᱪᱷᱟ ᱤᱧ ᱠᱤ ᱪᱚᱵᱽᱵᱤᱥ ᱜᱷᱚᱱᱴᱟ ᱨᱮ ᱪᱚᱵᱽᱵᱤᱥ ᱜᱷᱚᱱᱴᱟ ᱯᱚᱨᱤᱥᱮᱵᱟᱧ ᱧᱟᱢᱟ ᱥᱮ ᱱᱳ ᱮᱱᱴᱨᱤ ᱠᱚᱨᱮᱱᱟᱜ ᱵᱮᱯᱟᱨ ᱠᱚᱦᱚᱸ ᱢᱮᱱᱟᱜᱼᱟ ᱚᱱᱟᱜᱮ ᱠᱟᱹᱴᱤᱡ ᱵᱟᱲᱟᱭ ᱥᱟᱱᱟᱧ ᱠᱟᱱᱟ ᱟᱪᱪᱷᱟ ᱟᱪᱪᱷᱟ ᱟᱪᱪᱷᱟ ᱱᱳ ᱮᱱᱴᱨᱤ ᱫᱚ ᱛᱤᱱ ᱜᱷᱟᱹᱲᱤᱡ ᱱᱳ ᱮᱱᱴᱨᱤ ᱠᱚ ᱫᱚᱦᱚ ᱫᱟᱲᱮᱭᱟᱜ ᱛᱮ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱛᱟᱞᱦᱮ ᱢᱚᱴᱟᱢᱩᱴᱤ ᱴᱨᱟᱱᱥᱯᱳᱨᱴᱤᱝ ᱨᱮᱱᱟᱜ ᱠᱟᱹᱢᱤ ᱫᱚ ᱜᱟᱱᱚᱜ ᱜᱮᱭᱟ ᱛᱟᱭᱛᱚ ᱴᱷᱤᱠ ᱴᱷᱤᱠ ᱴᱷᱤᱠ ᱴᱷᱤᱠᱜᱮᱭᱟ ᱟᱹᱰᱤ ᱱᱟᱯᱟᱭ ᱫᱤᱥ ᱦᱩᱫᱤᱥ ᱮᱢ ᱞᱟᱹᱜᱤᱫ ᱢᱟ ᱮᱱᱠᱷᱟᱱ ᱤᱧ ᱡᱚᱦᱟᱨ ᱟᱬᱜᱚ ᱠᱟᱛᱮᱧ ᱯᱷᱳᱱᱟᱢᱟ ᱦᱟᱸᱜ ᱫᱚᱨᱠᱟᱨ ᱦᱩᱭᱞᱮᱱ ᱠᱷᱟᱱ ᱴᱷᱤᱠ